ᱟᱵᱚ ᱥᱟᱱᱛᱟᱲ ᱠᱚᱣᱟᱜ ᱵᱚᱸᱜᱟ ᱵᱩᱨᱩ ᱢᱟ ᱥᱮ ᱯᱟᱹᱞᱤ ᱯᱚᱨᱚᱵᱽ ᱞᱮᱠᱟᱛᱮ ᱵᱮᱥ ᱠᱚᱭᱮᱠᱴᱤ ᱡᱟᱭᱜᱟ ᱢᱟ ᱴᱷᱟᱹᱣᱠᱟᱹ ᱢᱮᱱᱟᱜ ᱜᱮ ᱡᱮᱢᱚᱱ ᱟᱵᱚ ᱡᱩᱫᱤ ᱨᱤᱛᱩ ᱞᱮᱠᱟ ᱛᱮᱵᱚᱱ ᱞᱮᱠᱷᱟᱭᱟ ᱛᱟᱦᱚᱞᱮ ᱵᱟᱦᱟ ᱵᱚᱸᱜᱟ ᱵᱚ ᱞᱮᱠᱷᱟ ᱞᱮᱠᱷᱟᱱ ᱵᱟᱦᱟ ᱢᱟ ᱡᱟᱦᱮᱨ ᱨᱮ ᱴᱷᱟᱹᱣᱠᱟᱹ ᱜᱮ ᱡᱟᱦᱮᱨ ᱠᱷᱚᱱ ᱵᱚ ᱞᱮᱭᱚᱝ ᱟᱹᱜᱩᱭᱟ ᱵᱟᱦᱟ ᱠᱷᱚᱱ ᱮᱨᱚᱜ ᱦᱩᱭᱩᱜᱼᱟ ᱮᱨᱚᱜ ᱦᱚᱸ

ᱡᱟᱦᱮᱨ ᱨᱮᱜᱮ ᱵᱚᱱ ᱢᱟᱱᱟᱣ ᱵᱟᱛᱟᱣᱟ ᱤᱱᱟᱹ ᱛᱟᱭᱚᱢ ᱡᱟᱦᱟᱸᱴᱟᱜ ᱦᱩᱭᱩᱜᱼᱟ ᱫᱟᱸᱥᱟᱭ ᱫᱟᱸᱥᱟᱭ ᱠᱚᱦᱚᱸ ᱢᱟᱲᱟᱝ ᱢᱟᱡᱷᱤ ᱛᱷᱟᱱ ᱠᱚᱨᱮ ᱵᱚᱱ ᱵᱮᱞ ᱵᱚᱨᱚᱱᱚᱜᱼᱟ ᱤᱱᱟᱹ ᱛᱟᱭᱚᱢ ᱡᱟᱦᱟᱸᱴᱟᱜ ᱡᱟᱱᱛᱷᱟᱲ ᱦᱩᱭᱩᱜ ᱡᱟᱱᱛᱷᱟᱲ ᱢᱟ ᱮᱱᱛᱮ ᱟᱵᱚ ᱚᱱᱟ ᱡᱟᱦᱮᱨ ᱨᱮᱜᱮ ᱵᱚᱱ ᱵᱚᱸᱜᱟ ᱵᱩᱨᱩᱜ ᱡᱚᱛᱚ ᱠᱚᱛᱮᱡᱟᱱᱛᱷᱟᱲ ᱛᱟᱭᱚᱢ ᱢᱟ ᱡᱟᱦᱟᱸᱴᱟᱜ ᱟᱵᱚᱣᱟᱜ ᱱᱚᱶᱟ ᱥᱚᱨᱦᱟᱭ ᱥᱮᱴᱮᱨᱚᱜ ᱢᱟᱱᱮ ᱠᱟᱹᱞᱤ ᱥᱚᱨᱦᱟᱭ ᱫᱚ ᱵᱟᱝ ᱚᱱᱮ ᱯᱩᱥ ᱵᱚᱸᱜᱟ ᱨᱮᱭᱟᱜ ᱥᱚᱨᱦᱟᱭ ᱚᱱᱟ ᱠᱚ ᱥᱚᱨᱦᱟᱭ ᱫᱚ ᱮᱠᱫᱚᱢ ᱵᱟᱹᱭ ᱵᱟᱹᱭᱛᱮ ᱚᱱᱟ ᱜᱚᱴ ᱴᱟᱺᱰᱤ ᱠᱚ ᱢᱮᱛᱟᱜ ᱚᱱᱟ ᱫᱚ ᱡᱟᱦᱮᱨ ᱛᱷᱟᱱ ᱠᱷᱚᱱ ᱫᱚ ᱡᱩᱫᱟᱹ ᱜᱮᱭᱟ ᱢᱤᱫᱴᱮᱱ ᱡᱟᱭᱜᱟ ᱱᱤᱨᱫᱤᱥᱴᱚ ᱜᱮᱭᱟ ᱵᱚᱞᱮ ᱚᱸᱰᱮ ᱜᱚᱴ ᱴᱟᱺᱰᱤᱨᱮ ᱵᱚᱱ ᱵᱚᱸᱜᱟᱭᱟ ᱚᱱᱟ ᱦᱚᱸ ᱴᱷᱟᱹᱣᱠᱟᱹ ᱜᱮᱭᱟ ᱤᱱᱟᱹ ᱛᱟᱭᱚᱢ ᱢᱟᱜᱽ ᱦᱩᱭᱩᱜᱼᱟ ᱢᱟᱜᱽ ᱦᱚ ᱟᱵᱚᱣᱟᱜ ᱚᱱᱟ ᱜᱚᱴ ᱴᱟᱺᱰᱤ ᱨᱮᱜᱮ ᱵᱚ ᱵᱚᱸᱜᱟᱭᱟ ᱚᱸᱰᱮ ᱦᱚ ᱚᱱᱟ ᱴᱷᱟᱹᱣᱠᱟᱹ ᱜᱮᱭᱟ ᱟᱫᱚ ᱤᱧᱟᱹᱜ ᱥᱮ ᱟᱞᱮᱭᱟᱜ ᱠᱷᱟᱥ ᱞᱮᱠᱟᱛᱮ ᱡᱟᱦᱟᱱ ᱴᱷᱟᱹᱣᱠᱟᱹ ᱢᱮᱱᱟᱜᱼᱟ ᱚᱱᱟ ᱫᱚ ᱦᱩᱭᱩᱜ ᱠᱟᱱᱟ ᱟᱞᱮᱭᱟᱜ ᱜᱷᱟᱨᱚᱸᱡᱽ ᱨᱮᱭᱟᱜ ᱚᱱᱟ ᱫᱚ ᱟᱞᱮ ᱫᱚ ᱯᱨᱚᱛᱛᱮᱠ ᱵᱚᱪᱷᱚᱨ ᱟᱸᱜᱷᱟᱲ ᱟᱸᱜᱷᱟᱲ ᱵᱚᱸᱜᱟ ᱞᱮ ᱵᱚᱸᱜᱟᱜᱼᱟ ᱵᱚᱞᱮ ᱚᱱᱟ ᱫᱚ ᱡᱮᱦᱮᱛᱩ ᱟᱞᱮ ᱛᱷᱚᱲᱟ ᱜᱷᱟᱨᱚᱸᱡᱽ ᱢᱮᱱᱟᱜ ᱠᱚᱣᱟ ᱟᱫᱚ ᱚᱸᱰᱮ ᱢᱤᱫᱴᱮᱱ ᱚᱲᱟᱜ ᱨᱮ ᱡᱚᱛᱚ ᱦᱚᱲ ᱞᱮ ᱡᱟᱣᱨᱟᱜᱼᱟ ᱱᱟᱶᱟ ᱦᱟᱴᱟᱜ ᱛᱟᱦᱮᱱᱟ ᱱᱟᱶᱟ ᱡᱚᱱᱚᱜ ᱛᱟᱦᱮᱱᱟ ᱦᱩᱲᱩ ᱜᱮᱞᱮ ᱛᱟᱦᱮᱱᱟ ᱱᱟᱶᱟ ᱦᱩᱲᱩ ᱜᱮᱞᱮ ᱟᱫᱚ ᱚᱱᱟ ᱫᱚ ᱦᱩᱭᱩᱜ ᱠᱟᱱᱟ ᱤᱧ ᱢᱟᱨᱟᱝᱵᱟ ᱛᱟᱠᱚᱣᱟᱜ ᱚᱱᱟ ᱨᱟᱪᱟᱨᱮ ᱢᱤᱫᱴᱮᱱ ᱴᱷᱟᱹᱣᱠᱟᱹ ᱟᱠᱟᱫᱟᱞᱮ ᱛᱷᱟᱱ ᱞᱮᱠᱟ ᱚᱸᱰᱮ ᱞᱮ ᱡᱟᱣᱨᱟᱜᱼᱟ ᱟᱨᱞᱮ ᱢᱚᱴᱟᱢᱩᱴᱤ ᱥᱟᱛ ᱟᱴ ᱴᱤ ᱯᱚᱨᱤᱵᱟᱨ ᱚᱸᱰᱮ ᱡᱟᱣᱨᱟ ᱠᱟᱛᱮ ᱚᱱᱟ ᱡᱟᱭᱜᱟ ᱨᱮᱜᱮ ᱟᱞᱮ ᱫᱚᱞᱮ ᱵᱚᱸᱜᱟᱭᱟ ᱟᱫᱚ ᱱᱤᱛ ᱦᱟᱹᱵᱤᱡ ᱛᱮᱫᱚ ᱡᱮ ᱦᱮᱛᱩ ᱵᱟᱵᱟ ᱛᱟᱠᱚ ᱢᱮᱱᱟᱜ ᱠᱚᱣᱟ ᱚᱱᱟᱛᱮ ᱤᱧ ᱫᱚ ᱥᱩᱨᱩᱜ ᱨᱮᱦᱚᱧ ᱤᱧ ᱫᱚ ᱵᱟᱹᱧ ᱩᱠᱷᱲᱩᱢᱚᱜ ᱠᱟᱱᱟ ᱯᱟᱥᱮᱨᱮᱧ ᱛᱟᱦᱮᱸᱱᱟ ᱱᱟᱭᱠᱮ ᱵᱟᱵᱟ ᱛᱟᱠᱚ ᱞᱮᱠᱟᱛᱮ ᱢᱟᱨᱟᱢᱵᱟ ᱜᱮ ᱟᱯᱟ ᱛᱚᱛᱚᱭ ᱵᱚᱸᱜᱟ ᱵᱩᱨᱩᱭᱮᱫ ᱠᱟᱱ ᱛᱟᱞᱮᱭᱟ ᱟᱫᱚ ᱡᱟᱭᱜᱟ ᱫᱚ ᱴᱷᱟᱹᱣᱠᱟᱹ ᱜᱮᱭᱟ ᱢᱟᱨᱟᱝᱵᱟᱣᱟᱜ ᱨᱟᱪᱟᱥᱮᱫ ᱨᱮ